ᱤᱧᱟᱹᱜ ᱢᱤᱫᱴᱟᱝ ᱠᱩᱠᱢᱩ ᱦᱮᱱᱟᱜ ᱛᱤᱧᱟᱹ ᱤᱧᱨᱮᱱ ᱵᱟᱹᱵᱩ ᱢᱟᱹᱭ ᱛᱟᱹᱠᱤᱱ ᱢᱚᱡᱽᱛᱮ ᱚᱞᱚᱜ ᱯᱟᱲᱦᱟᱣᱤᱧ ᱥᱮᱬᱟ ᱦᱚᱪᱚ ᱠᱤᱱᱟ ᱤᱱᱟᱹ ᱯᱚᱨ ᱵᱟᱨ ᱥᱤᱧ ᱜᱟᱱ ᱦᱚᱲ ᱴᱷᱮᱱ ᱠᱟᱹᱢᱤᱧ ᱪᱟᱞᱟᱣᱮᱱᱟ ᱠᱟᱹᱢᱤᱧ ᱪᱟᱞᱟᱣᱮᱱᱟ ᱯᱩᱭᱥᱟᱹ ᱠᱮᱜᱼᱟᱹᱧ ᱯᱩᱭᱥᱟᱹ ᱠᱟᱛᱮ ᱡᱷᱟᱲᱜᱨᱟᱢᱤᱧ ᱪᱟᱞᱟᱣᱮᱱᱟ ᱵᱮᱜᱽ ᱦᱟᱛᱟᱣ ᱵᱟᱨᱭᱟ ᱯᱮᱭᱟ ᱫᱚᱠᱟᱱᱤᱧ ᱧᱮᱞ ᱠᱮᱫᱟ ᱵᱮᱜᱤᱧ ᱧᱮᱞ ᱠᱮᱫᱟ ᱢᱤᱫᱴᱮᱱ ᱫᱚᱠᱟᱱ ᱨᱤᱧ ᱦᱟᱛᱟᱣ ᱠᱮᱫᱟ ᱵᱮᱜᱽ ᱵᱟᱨᱭᱟ ᱢᱤᱫ ᱥᱚ ᱴᱟᱠᱟ ᱠᱟᱛᱮ ᱠᱚ ᱫᱟᱢᱟᱫᱟ ᱢᱤᱫ ᱥᱮ ᱴᱟᱠᱟ ᱛᱮᱜᱮᱧ ᱦᱟᱛᱟᱣ ᱠᱮᱫᱛᱮᱧ ᱦᱮᱡ ᱮᱱᱟ ᱤᱱᱟᱹ ᱛᱮᱜᱮ ᱟᱹᱠᱤᱱ ᱚᱱᱟ ᱵᱮᱜᱽ ᱨᱮ ᱵᱳᱭ ᱠᱚᱠᱤᱱ ᱵᱷᱚᱨᱟᱣ ᱛᱮ ᱤᱥᱠᱩᱞ ᱠᱤᱱ ᱪᱟᱞᱟᱜ ᱟᱠᱤᱱ ᱦᱤᱡᱩᱜ ᱟᱹᱠᱤᱱ ᱡᱟᱛᱮ ᱫᱟᱜ ᱛᱮ ᱟᱞᱚ ᱞᱚᱦᱚᱫᱚᱜ ᱛᱟᱹᱠᱤᱱ ᱢᱟ ᱡᱟᱛᱮ ᱥᱟᱢᱴᱟᱣ ᱥᱟᱺᱦᱤᱡ ᱵᱳᱭ ᱠᱷᱟᱛᱟ ᱠᱚ ᱡᱮᱢᱚᱱ ᱛᱟᱦᱮᱱ ᱢᱟ ᱚᱱᱟ ᱞᱟᱹᱜᱤᱫ ᱛᱮᱜᱮ ᱵᱮᱜᱽ ᱫᱩᱧ ᱛᱮᱭᱟᱨᱟᱜ ᱠᱤᱱᱟ ᱟᱨ ᱢᱚᱡᱽᱛᱮ ᱡᱮᱢᱚᱱ ᱤᱧᱨᱮᱱ ᱜᱤᱫᱽᱨᱟᱹ ᱠᱤᱱ ᱚᱞ ᱯᱟᱲᱦᱟᱣ ᱠᱤᱱ ᱪᱮᱫ ᱢᱟ